ᱤᱛᱩᱱ ᱟᱠᱷᱲᱟ ᱨᱮᱫᱚ ᱟᱹᱰᱤᱜᱟᱱ ᱱᱟᱜᱟᱢ ᱯᱟᱲᱦᱟᱣ ᱠᱚᱦᱚᱸ ᱦᱩᱭᱩᱜ ᱠᱟᱱ ᱜᱮᱭᱟ ᱡᱮᱞᱮᱠᱟ ᱨᱟᱡᱽ ᱵᱚᱝᱥ ᱠᱚ ᱫᱤᱞᱞᱤ ᱥᱚᱞᱛᱚᱱᱚᱛ ᱥᱮ ᱮᱢᱟᱱ ᱨᱚᱠᱚᱢ ᱨᱟᱡᱟ ᱠᱚᱦᱚᱸ ᱠᱚ ᱛᱟᱦᱮᱸ ᱠᱟᱱ ᱜᱮᱭᱟ ᱥᱮ ᱟᱹᱰᱤᱜᱟᱱ ᱜᱷᱚᱴᱚᱱᱟ ᱠᱚᱦᱚᱸ ᱦᱩᱭ ᱵᱟᱲᱟ ᱟᱠᱟᱱᱟ ᱡᱮᱢᱚᱱ ᱠᱤ ᱡᱟᱞᱤᱭᱟᱣᱟᱞᱟᱵᱟᱜᱽ ᱦᱚᱛᱛᱟᱠᱟᱱᱰ ᱮᱢᱟᱱ ᱠᱚᱦᱚᱸ ᱠᱚ ᱯᱟᱲᱦᱟᱣ ᱵᱟᱲᱟᱭ ᱠᱚᱜᱮᱭᱟ ᱚᱱᱠᱟᱜᱮ ᱟᱹᱰᱤ ᱨᱚᱠᱚᱢ ᱟᱭᱢᱟ ᱠᱤᱪᱷᱩ ᱜᱟᱱ ᱦᱚᱸ ᱤᱛᱩᱱ ᱟᱥᱲᱟ ᱠᱚᱨᱮ ᱠᱚ ᱯᱟᱲᱦᱟᱣ ᱵᱟᱲᱟᱭ ᱠᱚᱜᱮᱭᱟ ᱚᱱᱠᱟ ᱜᱮ ᱠᱤᱪᱷᱩᱜᱟᱱ ᱜᱷᱚᱴᱚᱱᱟ ᱫᱚ ᱟᱨᱦᱚᱸ ᱟᱹᱰᱤ ᱱᱟᱣᱟ ᱱᱟᱣᱟ ᱜᱷᱚᱴᱚᱱᱟ ᱠᱚᱦᱚᱸ ᱤᱛᱩᱱ ᱟᱥᱲᱟ ᱠᱚᱨᱮ ᱠᱚ ᱯᱟᱲᱦᱟᱣ ᱵᱟᱲᱟᱭᱮᱫ ᱠᱚᱜᱮᱭᱟ ᱡᱮᱞᱮᱠᱟ ᱠᱤᱪᱷᱩᱫᱤᱱ ᱢᱟᱲᱟᱝ ᱨᱮ ᱜᱷᱚᱴᱱᱟ ᱦᱩᱭᱱᱟ ᱨᱮᱹᱞ ᱠᱟᱱᱰ ᱮᱢᱟᱱ ᱠᱚᱦᱚᱸ ᱠᱤᱪᱷᱩ ᱫᱤᱱ ᱯᱚᱨᱮ ᱠᱷᱟᱱ ᱜᱮ ᱤᱛᱩᱱ ᱟᱥᱲᱟ ᱥᱮ ᱮᱢᱟᱱ ᱨᱮᱦᱚᱸ ᱠᱚ ᱯᱟᱲᱦᱟᱣ ᱥᱚᱫᱚᱨᱟᱠᱚ ᱦᱟᱸᱜ ᱢᱮᱱᱛᱮ ᱵᱟᱲᱟᱭᱚᱜ ᱠᱟᱱᱟ